ᱡᱩᱢᱤᱼᱡᱟᱭᱜᱟ ᱜᱮ ᱟᱵᱚᱣᱟᱜ ᱡᱚᱛᱚᱠᱷᱚᱱ ᱢᱟᱨᱟᱝ ᱫᱷᱚᱱᱼᱥᱚᱢᱯᱛᱤ ᱠᱟᱱᱟ ᱡᱩᱢᱤᱼᱡᱟᱭᱜᱟ ᱨᱮᱜᱮ ᱱᱤᱛᱚᱜ ᱟᱵᱚ ᱢᱟᱱᱢᱤᱠᱚᱦᱚᱸ ᱢᱮᱱᱟᱜᱵᱚᱱᱟ ᱟᱨ ᱡᱩᱢᱤᱼᱡᱟᱭᱜᱟ ᱵᱟᱝ ᱛᱟᱦᱮᱱᱠᱷᱟᱱ ᱟᱵᱚᱦᱚᱸ ᱚᱠᱟᱨᱮᱵᱚᱱ ᱛᱟᱦᱮᱱᱟ ᱡᱩᱢᱤᱼᱡᱟᱭᱜᱟ ᱢᱮᱱᱟᱜ ᱠᱷᱟᱱ ᱟᱵᱚᱣᱟᱜ ᱚᱸᱰᱮ ᱡᱚᱢᱼᱧᱩ ᱡᱚᱛᱚ ᱞᱮᱠᱟᱱᱟᱜ ᱢᱮᱱᱟᱜᱼᱟ ᱡᱩᱢᱤᱼᱡᱟᱭᱜᱟ ᱨᱮᱫᱚ ᱟᱵᱚ ᱡᱮᱛᱮ ᱢᱟ ᱱᱢᱤ ᱡᱤᱵᱽᱼᱡᱤᱭᱟᱹᱞᱤ ᱟᱹᱰᱤ ᱨᱚᱠᱚᱢ ᱡᱮᱛᱮ ᱞᱮᱠᱟᱱ ᱡᱤᱱᱤᱥᱠᱚ ᱢᱮᱱᱟᱜ ᱠᱚᱣᱟ ᱫᱟᱨᱮ ᱫᱷᱤᱨᱤ ᱡᱮᱛᱮᱭᱟᱜ ᱢᱮᱱᱟᱜᱼᱟ ᱟᱨ ᱡᱟᱦᱟᱸᱞᱮᱠᱟ ᱟᱵᱚ ᱱᱤᱛᱚᱜ ᱡᱩᱢᱤᱼᱡᱟᱭᱜᱟᱨᱮ ᱦᱩᱲᱩᱵᱚᱱ ᱪᱟᱥᱮᱫᱼᱟ ᱥᱮ ᱵᱟᱫᱷᱟ ᱵᱟᱹᱲᱤᱭᱮ ᱟᱵᱚ ᱡᱟᱦᱟᱱᱟᱜ ᱩᱛᱩᱠᱚ ᱮᱢᱟᱱ ᱛᱮᱢᱟᱱ ᱟᱨᱦᱚᱸ ᱚᱱᱠᱟᱜᱮ ᱚᱸᱰᱮ ᱪᱟᱥ ᱞᱟᱹᱜᱤᱫ ᱚᱱᱠᱟᱱ ᱠᱷᱳᱫᱽ ᱡᱟᱜᱟ ᱧᱟᱢ ᱦᱩᱭᱩᱜᱼᱟ ᱚᱱᱠᱟᱱ ᱵᱟᱹᱫᱽ ᱠᱚᱜᱮ ᱠᱷᱳᱫᱽ ᱠᱷᱳᱫᱽ ᱫᱚ ᱪᱮᱠᱟᱛᱮ ᱠᱷᱳᱫᱚᱜᱼᱟ ᱟᱵᱚ ᱰᱟᱝᱨᱤᱵᱚᱱ ᱫᱚᱦᱚ ᱠᱚᱣᱟ ᱰᱟᱭᱨᱤ ᱵᱷᱤᱰᱤ ᱚᱱᱠᱟᱜᱮ ᱠᱷᱳᱫᱚᱜᱼᱟ ᱞᱮᱠᱤᱱ ᱱᱟᱦᱟᱜᱠᱟᱨ ᱡᱩᱜᱽᱨᱮᱫᱚ ᱰᱟᱭᱨᱤ ᱢᱮᱨᱚᱢ ᱚᱱᱠᱟ ᱵᱟᱝᱠᱚ ᱫᱚᱦᱚᱭᱮᱫ ᱠᱚᱣᱟ ᱱᱤᱛᱚᱜᱫᱚ ᱡᱟᱹᱥᱛᱤ ᱠᱟᱛᱮᱫ ᱜᱟᱹᱰᱤᱛᱮᱠᱚ ᱥᱤ ᱚᱪᱚᱭᱮᱫᱼᱟ ᱮᱢᱟᱱᱛᱮᱠᱚ ᱥᱤ ᱜᱟᱹᱰᱤᱠᱚ ᱟᱨᱦᱚᱸ ᱚᱱᱠᱟᱜᱮ ᱥᱤ ᱚᱪᱚᱭᱮᱫᱟᱠᱚ ᱡᱟᱹᱥᱛᱤ ᱢᱟᱹᱱᱢᱤᱠᱚᱫᱚ ᱰᱟᱹᱝᱜᱽᱨᱤ ᱠᱚᱫᱚ ᱵᱟᱝᱠᱚ ᱠᱚᱥᱴᱚᱭᱮᱫ ᱠᱚᱣᱟ ᱱᱟᱦᱟᱜᱠᱟᱨ ᱡᱩᱜᱽ ᱨᱮᱫᱚ ᱠᱷᱳᱫᱽᱛᱮᱫᱚ ᱡᱟᱹᱥᱛᱤᱫᱚ ᱵᱟᱝ ᱧᱟᱢᱚᱜᱠᱟᱱᱟ ᱥᱮ ᱡᱟᱹᱥᱛᱤ ᱠᱟᱛᱮᱫ ᱥᱟᱨ ᱥᱟᱞᱯᱷᱮᱴ ᱛᱮᱜᱮᱠᱚ ᱦᱩᱭᱩᱜ ᱠᱟᱱᱟ ᱦᱩᱲᱩᱠᱚᱦᱚᱸ ᱪᱮ ᱡᱟᱦᱟᱱᱟᱜ ᱵᱟᱫᱷᱟᱭᱮᱫᱼᱟᱵᱚ ᱩᱛᱩ ᱥᱚᱵᱽᱡᱤ ᱠᱚᱵᱚᱱ ᱵᱟᱫᱷᱟᱭᱫᱼᱟ ᱚᱱᱠᱟᱜᱮ ᱟᱨ ᱡᱟᱹᱥᱛᱤᱫᱚ ᱚᱱᱠᱟᱱ ᱥᱤᱵᱤᱞ ᱦᱟᱥᱟᱠᱚᱫᱚ ᱪᱟᱵᱟᱜ ᱠᱟᱱᱟ ᱪᱮᱫᱟᱜ ᱥᱮ ᱯᱷᱮᱠᱴᱨᱤ ᱠᱚᱠᱚ ᱠᱷᱩᱞᱟᱹᱣᱮᱫᱼᱟ ᱰᱮᱢᱠᱚ ᱚᱱᱠᱟᱱ ᱪᱮᱫᱠᱚ ᱮᱢᱟᱱ ᱛᱮᱢᱟᱱ ᱯᱞᱟᱥᱴᱤᱠ ᱠᱚ ᱚᱸᱰᱮ ᱵᱮᱱᱟᱜ ᱠᱟᱱᱟ ᱵᱷᱤᱛᱟᱹᱜ ᱵᱮᱱᱟᱜ ᱠᱟᱱᱟ ᱪᱮᱫᱠᱚᱪᱚᱝ ᱚᱱᱠᱟᱱ ᱥᱤᱵᱤᱞ ᱦᱟᱥᱟᱠᱚ ᱪᱟᱵᱟᱜ ᱠᱟᱱᱟ ᱡᱟᱹᱥᱛᱤᱫᱚ ᱚᱱᱟᱛᱮ ᱡᱩᱢᱤᱼᱡᱟᱭᱜᱟᱦᱚᱸ ᱟᱹᱰᱤ ᱵᱮᱥ ᱜᱮᱭᱟ ᱡᱩᱢᱤᱼᱡᱟᱭᱜᱟ ᱛᱟᱦᱮᱱ ᱠᱷᱟᱱ ᱱᱟᱯᱟᱭ ᱜᱮᱭᱟ ᱯᱟᱦᱤᱞᱫᱚ ᱛᱟᱦᱮᱱ ᱡᱩᱢᱤᱼᱡᱟᱭᱜᱟ ᱞᱟᱹᱜᱤᱫ ᱦᱚᱲ ᱵᱟᱝᱠᱚ ᱱᱮᱭᱟᱣ ᱛᱟᱯᱟᱢ ᱠᱷᱟᱹᱯᱟᱹᱨᱤᱭᱟᱹᱜ ᱠᱟᱱ ᱛᱟᱦᱮᱱ ᱮᱱᱠᱷᱟᱱ ᱱᱟᱦᱟᱜᱠᱟᱨ ᱡᱩᱜᱽᱨᱮᱫᱚ ᱡᱩᱢᱤᱼᱡᱟᱭᱜᱟ ᱞᱟᱹᱜᱤᱫ ᱦᱚᱲᱠᱚ ᱟᱹᱰᱤ ᱡᱳᱨᱠᱚ ᱛᱟᱯᱟᱢ ᱠᱷᱟᱹᱯᱟᱹᱨᱤᱭᱚᱜ ᱠᱟᱱᱟ ᱡᱩᱢᱤᱼᱡᱟᱭᱜᱟ ᱡᱩᱫᱤᱠᱚ ᱨᱮᱯᱮᱡ ᱠᱟᱱᱟ ᱟᱛᱳᱨᱮ ᱢᱟᱺᱡᱷᱤ ᱯᱟᱨᱜᱟᱱᱟ ᱴᱷᱮᱱᱠᱚ ᱠᱷᱚᱵᱚᱨᱮᱫᱼᱟ ᱟᱨ ᱟᱪᱟᱨᱼᱵᱤᱪᱟᱹᱨ ᱡᱩᱫᱤ ᱵᱟᱝᱠᱚ ᱰᱟᱲᱮᱭᱟᱜ ᱠᱟᱱᱟ ᱠᱳᱴ ᱠᱟᱹᱪᱟᱹᱨᱤ ᱦᱩᱭᱩᱜ ᱠᱟᱱᱟ ᱠᱟᱜᱚᱡᱽ ᱠᱚᱞᱚᱢ ᱟᱛᱮᱱ ᱠᱟᱜᱚᱡᱽ ᱠᱚᱞᱚᱢ ᱛᱮᱭᱟᱨ ᱦᱩᱭᱩᱜ ᱠᱟᱱᱟ ᱟᱨ ᱯᱟᱦᱤᱞᱫᱚ ᱠᱟᱜᱚᱡᱽ ᱠᱚᱞᱚᱢ ᱵᱟᱝ ᱨᱮᱦᱚᱸ ᱪᱟᱞᱟᱜᱠᱟᱱ ᱛᱟᱦᱮᱱ ᱢᱮᱱᱠᱷᱟᱱ ᱱᱟᱦᱟᱜ ᱡᱩᱜᱽᱨᱮᱫᱚ ᱚᱞᱼᱯᱟᱲᱦᱟᱣ ᱦᱚᱲᱠᱚ ᱡᱟᱹᱥᱛᱤᱭᱟ ᱥᱮ ᱚᱱᱟᱛᱮ ᱠᱟᱜᱚᱡᱽ ᱯᱚᱛᱛᱚᱨ ᱡᱟᱱᱤᱡᱜᱮ ᱡᱮᱛᱮᱭᱟ ᱥᱳᱡᱷᱮᱜ ᱠᱟᱱᱟ